ᱤᱧ ᱫᱚ ᱪᱷᱚᱵᱤ ᱟᱸᱠᱟᱣ ᱫᱚ ᱟᱹᱰᱤ ᱵᱮᱥᱜᱤᱧ ᱵᱩᱡᱷᱟᱹᱣᱟ ᱢᱮᱱᱠᱷᱟᱱ ᱥᱤᱞᱮᱴ ᱨᱮ ᱠᱷᱟᱛᱟᱨᱮ ᱵᱷᱤᱛ ᱠᱚᱨᱮᱜ ᱥᱮ ᱚᱛ ᱠᱚᱨᱮᱜ ᱟᱞᱯᱚᱱᱟ ᱠᱚ ᱟᱸᱠᱟᱣ ᱫᱚ ᱟᱹᱰᱤ ᱵᱮᱥᱜᱤᱧ ᱵᱩᱡᱷᱟᱹᱣᱟ ᱠᱤᱱᱛᱩ ᱚᱠᱟ ᱚᱠᱟ ᱡᱚᱠᱷᱮᱜ ᱫᱚ ᱠᱤᱱᱛᱩ ᱡᱚᱠᱷᱚᱱ ᱫᱟᱜ ᱡᱟᱹᱯᱩᱫ ᱫᱤᱱ ᱫᱚ ᱤᱧ ᱫᱚ ᱟᱸᱠᱟᱣ ᱫᱚ ᱟᱹᱰᱤ ᱵᱟᱹᱲᱤᱡ ᱜᱮᱧ ᱵᱩᱡᱷᱟᱣᱟ ᱪᱮᱫᱟᱜ ᱥᱮ ᱫᱟᱜ ᱡᱟᱹᱯᱩᱫ ᱫᱤᱱ ᱫᱚ ᱚᱛ ᱨᱮᱥᱮ ᱵᱷᱤᱛ ᱨᱮ ᱟᱸᱠᱟᱣ ᱞᱮᱠᱷᱟᱡ ᱚᱱᱟ ᱠᱚ ᱥᱮᱨᱢᱟ ᱫᱟᱜ ᱛᱮ ᱞᱚᱦᱚᱫ ᱪᱟᱵᱟᱜᱼᱟ ᱟᱹᱨᱩᱵ ᱪᱟᱵᱟᱜᱼᱟ ᱚᱱᱟ ᱠᱷᱟᱹᱛᱤᱨ ᱫᱟᱜ ᱡᱟᱹᱯᱩᱫ ᱫᱤᱱ ᱫᱚ ᱤᱧ ᱫᱚ ᱟᱸᱠᱟᱣ ᱫᱚ ᱵᱟᱝ ᱥᱟᱱᱟᱧᱟ ᱟᱹᱰᱤ ᱵᱟᱹᱲᱤᱡ ᱜᱮᱧ ᱵᱩᱡᱷᱟᱹᱣᱟ ᱪᱮᱫᱟᱜ ᱥᱮ ᱩᱱᱟᱹᱜ ᱢᱮᱜᱱᱚᱛ ᱠᱟᱛᱮᱢ ᱟᱸᱠᱟᱣ ᱠᱟᱜᱼᱟ ᱟᱨ ᱚᱱᱟ ᱠᱚ ᱟᱹᱨᱩᱵ ᱪᱟᱵᱟᱜ ᱛᱟᱢᱟ ᱛᱚ ᱵᱟᱹᱲᱤᱡ ᱫᱚᱢ ᱵᱩᱡᱷᱟᱹᱣ ᱜᱮᱭᱟ ᱤᱧ ᱟᱸᱠᱷᱟᱣ ᱩᱱᱟᱹᱜ ᱵᱮᱥ ᱤᱧ ᱵᱩᱡᱷᱟᱹᱣᱟ ᱩᱱᱟᱹᱜ ᱱᱟᱯᱟᱭᱤᱧ ᱵᱩᱡᱷᱟᱹᱣᱟ ᱡᱮ ᱫᱤᱱᱟᱹᱢ ᱠᱟᱹᱢᱤ ᱥᱟᱶ ᱥᱟᱶᱛᱮ ᱮᱴᱟᱜ ᱠᱟᱹᱢᱤ ᱥᱟᱶᱛᱮ ᱤᱧ ᱫᱚ ᱟᱸᱠᱟᱣ ᱫᱚᱧ ᱟᱸᱠᱷᱟᱣ ᱜᱮᱛᱮ ᱫᱟᱨᱮ ᱠᱚ ᱚᱲᱟᱜ ᱠᱚ ᱦᱚᱲ ᱠᱚ ᱰᱟᱝᱨᱟ ᱠᱚ ᱢᱮᱨᱚᱢ ᱠᱚ ᱥᱮ ᱟᱵᱚ ᱫᱤᱥᱚᱢ ᱨᱮᱱᱟᱜ ᱟᱨᱚ ᱡᱟᱦᱟᱸ ᱥᱤᱫᱩ ᱠᱟᱹᱱᱦᱩ ᱪᱟᱸᱫᱽ ᱵᱷᱳᱭᱨᱚᱵᱽ ᱛᱤᱞᱠᱟᱹ ᱵᱟᱵᱟ ᱩᱱᱠᱩᱣᱟᱜ ᱥᱟᱶ ᱥᱟᱶᱛᱮ ᱡᱟᱦᱟᱸ ᱞᱟᱦᱟ ᱛᱮᱱᱟᱜ ᱫᱤᱥᱟᱹ ᱡᱟᱦᱟᱸ ᱠᱚ ᱢᱮᱱᱟᱜ ᱵᱚᱞᱮ ᱚᱱᱟ ᱠᱚ ᱟᱸᱠᱟᱣ ᱟᱫᱚ ᱟᱹᱰᱤ ᱵᱮᱥ ᱜᱮᱧ ᱵᱩᱡᱷᱟᱹᱣᱟ ᱟᱸᱠᱟᱣ ᱠᱟᱛᱮ ᱡᱚᱦᱚ ᱫᱚᱦᱚ ᱠᱟᱜ ᱠᱷᱟᱡ ᱡᱟᱦᱟᱸ ᱛᱤᱥ ᱚᱱᱟ ᱠᱚ ᱧᱮᱞ ᱠᱟᱛᱮ ᱜᱮ ᱫᱤᱱ ᱠᱚᱵᱚᱱ ᱫᱤᱥᱟᱹ ᱵᱟᱲᱟᱭᱟ